ᱦᱮᱸ ᱟᱹᱰᱤ ᱞᱟᱹᱴᱩ ᱢᱤᱴᱤᱱ ᱠᱚᱨᱮ ᱵᱟᱹᱧ ᱥᱮᱴᱮᱨ ᱵᱟᱲᱟᱣ ᱠᱟᱱ ᱨᱮᱦᱚᱸ ᱮᱱᱦᱚᱸ ᱠᱟᱹᱴᱤᱡ ᱧᱚᱜ ᱟᱜ ᱢᱤᱴᱤᱱ ᱠᱚᱨᱮ ᱫᱚᱧ ᱥᱮᱴᱮᱨ ᱵᱟᱲᱟ ᱟᱠᱟᱱ ᱜᱮᱭᱟ ᱚᱱᱟ ᱢᱤᱴᱤᱱ ᱨᱮ ᱥᱮᱴᱮᱨ ᱵᱟᱲᱟ ᱠᱟᱛᱮᱫ ᱤᱧ ᱵᱩᱡᱷᱟᱹᱣ ᱵᱟᱲᱟᱣ ᱠᱟᱫᱟ ᱟᱹᱰᱤ ᱵᱷᱟᱹᱜᱤ ᱵᱷᱟᱹᱜᱤ ᱠᱟᱛᱷᱟ ᱜᱮᱠᱚ ᱞᱟᱹᱭᱼᱟ ᱟᱵᱚ ᱦᱚᱲ ᱦᱚᱯᱚᱱᱟᱜ ᱥᱤᱠᱷᱱᱟᱹᱛ ᱨᱮᱭᱟᱜ ᱠᱟᱛᱷᱟ ᱠᱚ ᱪᱮᱫ ᱠᱚᱪᱚ ᱠᱩᱲᱤ ᱠᱚᱲᱟᱣᱟᱜ ᱠᱟᱛᱷᱟ ᱠᱚ ᱵᱷᱟᱹᱜᱤ ᱵᱷᱟᱹᱜᱤ ᱠᱟᱛᱷᱟ ᱜᱮᱠᱚ ᱞᱟᱹᱭᱼᱟ ᱟᱨ ᱱᱚᱜᱼᱚᱭ ᱡᱮ ᱦᱚᱲ ᱦᱚᱯᱚᱱ ᱠᱚ ᱟᱭᱢᱟ ᱟᱭᱢᱟ ᱜᱮ ᱫᱤᱠᱩ ᱛᱮᱠᱚ ᱨᱚᱲᱼᱟ ᱟᱵᱚ ᱥᱟᱱᱛᱟᱲᱤ ᱵᱷᱟᱥᱟ ᱛᱮᱫᱚ ᱵᱟᱠᱚ ᱨᱚᱲᱟ ᱚᱱᱟ ᱠᱚᱠᱚ ᱞᱟᱹᱭᱼᱟ ᱚᱱᱟ ᱠᱤᱪᱷᱩ ᱟᱭᱢᱟ ᱠᱤᱪᱷᱩ ᱜᱮ ᱚᱱᱟ ᱢᱤᱴᱤᱱ ᱠᱚᱨᱮᱫ ᱠᱚ ᱞᱟᱹᱭ ᱵᱟᱲᱟᱣ ᱠᱟᱫᱟ ᱚᱸᱰᱮ ᱠᱷᱚᱱ ᱜᱮ ᱟᱭᱢᱟ ᱠᱤᱪᱷᱩ ᱥᱤᱠᱠᱷᱟᱧ ᱧᱟᱢ ᱵᱟᱲᱟᱣ ᱠᱟᱫᱟ